ᱦᱮᱞᱳ ᱦᱮᱸ ᱤᱭᱟᱹ ᱢᱮᱱᱫᱟᱞᱤᱧ ᱟᱯᱮ ᱚᱱᱟ ᱯᱩᱨᱩᱞᱤᱭᱟᱹ ᱴᱚᱴᱷᱟ ᱨᱮ ᱢᱟᱱᱮ ᱟᱹᱛᱩ ᱨᱮ ᱮᱸᱜ ᱪᱤᱠᱟᱹ ᱠᱟᱛᱮᱫ ᱟᱯᱮ ᱢᱟᱱᱮ ᱟᱯᱮᱭᱟᱜ ᱟᱜᱟᱱ ᱡᱤᱭᱚᱱ ᱯᱮ ᱵᱤᱛᱟᱹᱣ ᱮᱫ ᱛᱟᱯᱮᱭᱟ

ᱚᱻ ᱦᱩᱸ ᱦᱩᱸ ᱟᱨ ᱡᱟᱦᱟᱸ ᱦᱩᱲᱩ ᱠᱚᱯᱮ ᱨᱚᱦᱚᱭ ᱵᱟᱲᱟᱭ ᱜᱮᱭᱟ ᱵᱟᱨᱳ ᱢᱟᱥ ᱯᱮ ᱨᱚᱦᱚᱭᱟ ᱥᱮ ᱢᱟᱱᱮ ᱢᱤᱫ ᱫᱷᱟᱣ ᱜᱮ

ᱟᱪᱪᱷᱟ ᱦᱮᱸ ᱦᱮᱸ ᱦᱮᱸ ᱟᱨ ᱚᱱᱟ ᱪᱷᱟᱲᱟ ᱟᱨ ᱪᱮᱫ ᱠᱚᱯᱮ ᱪᱤᱠᱟᱹᱭᱟ

ᱦᱮᱸᱻ ᱟᱪᱪᱷᱟ ᱚᱞᱚᱜ ᱯᱟᱲᱦᱟᱜ ᱠᱚ ᱦᱮᱸ ᱦᱮᱸ ᱟᱨ ᱡᱟᱦᱟᱭ ᱵᱟᱝ ᱠᱚ ᱧᱟᱢ ᱟᱠᱟᱫᱟ ᱩᱱᱠᱩ ᱠᱚᱫᱚ ᱪᱮᱫ ᱠᱚ ᱠᱚ ᱪᱤᱠᱟᱹᱭᱟ

ᱟᱪᱪᱷᱟ ᱚᱻ ᱦᱮᱸ ᱦᱮᱸ

ᱚᱻᱦᱮᱸ ᱦᱮᱸ ᱟᱪᱪᱷᱟ ᱟᱪᱪᱷᱟ ᱴᱷᱤᱠ ᱜᱮᱭᱟ ᱚᱱᱟᱜᱮ ᱵᱟᱲᱟᱭ ᱥᱟᱱᱟ ᱤᱧ ᱠᱟᱱ ᱛᱟᱦᱮᱱ